ᱠᱳᱵᱷᱤᱰ ᱞᱚᱠᱰᱟᱣᱩᱱ ᱚᱠᱛᱚᱨᱮ ᱢᱳᱵᱟᱭᱤᱞ ᱯᱷᱳᱱ ᱜᱤᱫᱽᱨᱟᱹᱣᱟᱜ ᱚᱲᱟᱜ ᱯᱟᱲᱦᱟᱣ ᱞᱟ ᱜᱤᱫ ᱜᱚᱲᱚᱭ ᱮᱢᱚᱜᱼᱟ ᱱᱚᱣᱟ ᱞᱟ ᱜᱤᱫ ᱥᱩᱵᱤᱫᱷᱟ ᱟᱨ ᱚᱥᱩᱵᱤᱫᱷᱟ ᱠᱚᱫᱚ ᱦᱩᱭᱩᱜ ᱠᱟᱱᱟ ᱥᱩᱵᱤᱫᱷᱟ ᱠᱚᱫᱚ ᱱᱚᱝᱠᱟ ᱯᱷᱳᱱ ᱛᱮᱜᱮ ᱡᱚᱛᱚ ᱠᱤᱪᱷᱩ ᱦᱳᱭᱳᱜ ᱠᱟᱱ ᱛᱟᱦᱮᱱᱟ ᱤᱥᱠᱩᱞ ᱠᱚᱞᱮᱡᱽ ᱪᱷᱩᱴᱤ ᱠᱟᱛᱮᱜ ᱦᱚᱸ ᱟᱹᱰᱤᱜᱟᱱ ᱜᱮ ᱚᱞᱚᱜ ᱯᱟᱲᱦᱟᱜ ᱫᱤᱠ ᱛᱮᱠᱚ ᱞᱟᱦᱟ ᱤᱫᱤ ᱫᱟᱲᱮ ᱠᱟᱣᱫᱟ ᱟᱨ ᱚᱥᱩᱵᱤᱫᱷᱟ ᱫᱚ ᱦᱩᱭᱩᱜ ᱠᱟᱱᱟ ᱡᱟᱦᱟᱸᱭᱟᱜ ᱯᱷᱳᱱ ᱵᱟᱱᱩᱜᱼᱟ ᱩᱱᱤ ᱫᱚ ᱤᱥᱠᱩᱞ ᱠᱚᱞᱮᱡᱽ ᱨᱮ ᱪᱮᱫ ᱦᱩᱭᱩᱜ ᱠᱟᱱᱟ ᱚᱱᱟ ᱠᱚ ᱵᱟᱭ ᱵᱩᱡᱷᱟᱹᱣ ᱧᱟᱢ ᱫᱟᱲᱮᱭᱟᱜ ᱛᱟᱦᱮᱸᱜ ᱟᱨ ᱚᱞᱚᱜ ᱯᱟᱲᱦᱟᱣ ᱛᱮᱦᱚᱸ ᱞᱟᱛᱟᱨ ᱨᱮᱜᱮᱭ ᱛᱟᱦᱮᱸ ᱠᱟᱱᱟ ᱱᱚᱝᱠᱟᱱᱟᱜ ᱟᱨᱦᱚᱸ ᱥᱩᱵᱤᱫᱷᱟ ᱟᱨ ᱚᱥᱩᱵᱤᱫᱷᱟ ᱠᱚ ᱟᱭᱢᱟ ᱜᱟᱱᱜᱮ ᱢᱮᱱᱟᱜ ᱟᱠᱟᱫᱟ